ᱥᱮᱨᱮᱧ ᱫᱤᱥᱟᱹᱛᱮ ᱟᱭᱢᱟ ᱥᱮᱨᱮᱧᱤᱧ ᱟᱹᱭᱠᱟᱹᱣᱟ ᱟᱹᱭᱠᱟᱹᱣᱫᱟ ᱡᱮᱢᱚᱱ ᱢᱤᱼᱢᱤᱫ ᱜᱚᱴᱮᱱ ᱡᱟᱭᱜᱟᱨᱮ ᱢᱤᱼᱢᱤᱫ ᱜᱚᱴᱮᱱ ᱢᱤᱼᱢᱤᱫ ᱨᱚᱠᱚᱢᱠᱚ ᱥᱮᱨᱮᱧᱟ ᱟᱫᱚ ᱡᱚᱛᱚ ᱦᱚᱲᱜᱮ ᱱᱤᱡᱮᱨ ᱚᱠᱟᱴᱟᱜᱼᱮᱢ ᱥᱮᱨᱮᱧ ᱚᱠᱟ ᱡᱟᱭᱜᱟ ᱚᱠᱟᱴᱟᱜᱼᱮᱢ ᱥᱮᱨᱮᱧ ᱡᱚᱛᱚᱦᱚᱲ ᱜᱮ ᱟᱵᱚ ᱫᱚᱵᱚᱱ ᱢᱮᱛᱟᱜᱼᱟ ᱱᱤᱡᱮᱨᱟᱜ ᱜᱮ ᱢᱚᱡᱟ ᱥᱮ ᱱᱩᱠᱩᱣᱟᱜ ᱫᱚ ᱱᱚᱝᱠᱟᱱᱟ ᱥᱮ ᱦᱟᱝᱠᱟᱱᱟ ᱛᱚᱵᱮ ᱵᱟᱦᱟ ᱵᱚᱸᱜᱟ ᱡᱚᱠᱷᱮᱱ ᱵᱟᱦᱟ ᱥᱮᱨᱮᱧᱫᱚ ᱟᱹᱰᱤ ᱜᱮ ᱦᱟᱨᱚᱱ ᱵᱩᱡᱷᱟᱹᱜᱼᱟ ᱚᱱᱟᱠᱚ ᱨᱚᱲ ᱨᱟᱠᱟᱵ ᱟᱲᱟᱝ ᱛᱷᱚᱲᱟ ᱡᱩᱫᱟᱹᱧᱚᱜ ᱜᱮᱭᱟ ᱚᱱᱟᱠᱚ ᱵᱟᱝ ᱨᱟᱠᱟᱵᱚᱜ ᱛᱮ ᱟᱹᱰᱤᱜᱮ ᱦᱟᱨᱚᱱ ᱵᱩᱡᱷᱟᱹᱜᱼᱟ ᱟᱫᱚ ᱚᱟᱱᱜᱮ ᱢᱤᱫᱴᱮᱱ ᱦᱚᱲ ᱦᱚᱲ ᱠᱚᱦᱚᱸ ᱵᱟᱠᱚ ᱪᱮᱫᱜᱚᱫ ᱛᱮ ᱚᱱᱟᱫᱚ ᱟᱹᱰᱤ ᱛᱟᱭᱚᱢ ᱨᱮᱜᱮ ᱢᱮᱱᱟᱜᱼᱟ